ᱤᱧ ᱢᱤᱫᱫᱤᱱ ᱟᱞᱮ ᱵᱳᱞᱯᱩᱨ ᱢᱟᱨᱠᱮᱴ ᱠᱷᱚᱱ ᱢᱤᱫᱴᱮᱱ ᱴᱤᱵᱷᱤᱧ ᱠᱤᱨᱤᱧ ᱟᱹᱜᱩ ᱞᱮᱫᱟ ᱠᱟᱞᱟᱨ ᱴᱤᱵᱷᱤ ᱟᱨ ᱚᱱᱟ ᱴᱤᱵᱷᱤ ᱨᱮᱭᱟᱜ ᱳᱣᱟᱨᱮᱱᱴᱤ ᱠᱚ ᱮᱢᱟᱫᱤᱧ ᱛᱟᱦᱮᱸᱫᱼᱟ ᱢᱤᱫ ᱵᱚᱪᱷᱚᱨ ᱛᱚ ᱚᱱᱟ ᱴᱤᱵᱷᱤ ᱮᱭᱢᱩᱦᱩᱨᱛᱮ ᱤᱧ ᱚᱲᱟᱜ ᱨᱮᱧ ᱵᱮᱵᱚᱦᱟᱨᱮᱫᱟ ᱢᱤᱫ ᱵᱚᱪᱷᱚᱨ ᱳᱣᱟᱨᱮᱱᱴᱤ ᱠᱚ ᱮᱢ ᱟᱠᱟᱫᱤᱧᱟᱹ ᱠᱚᱢᱯᱟᱱᱤ ᱛᱚᱨᱚᱯᱷ ᱠᱷᱚᱱ ᱚᱱᱟ ᱴᱤᱵᱷᱤ ᱠᱤᱱᱛᱩ ᱯᱟᱸᱪ ᱢᱟᱥᱮᱨ ᱢᱟᱛᱷᱟᱭ ᱚᱱᱟ ᱴᱤᱵᱷᱤ ᱠᱷᱟᱨᱟᱯ ᱮᱱᱟ ᱢᱟᱱᱮ ᱴᱷᱤᱠ ᱢᱚᱛᱚ ᱪᱷᱚᱵᱤ ᱵᱟᱠᱚ ᱦᱤᱡᱩᱜ ᱠᱟᱱᱟ ᱠᱟᱞᱟᱨ ᱵᱟᱝ ᱦᱤᱡᱩᱜ ᱠᱟᱱᱟ ᱛᱟᱯᱚᱨ ᱴᱤᱵᱷᱤ ᱨᱮᱭᱟᱜ ᱡᱟᱦᱟᱸ ᱵᱷᱚᱭᱮᱥ ᱥᱟᱣᱩᱱ ᱚᱱᱟᱦᱚᱸ ᱴᱷᱤᱠ ᱢᱚᱛᱚ ᱵᱟᱝ ᱟᱸᱡᱚᱢᱚᱜ ᱠᱟᱱᱟ ᱛᱚ ᱚᱱᱟ ᱞᱟᱹᱜᱤᱫ ᱤᱧ ᱛᱚ ᱚᱱᱟ ᱡᱟᱦᱟᱸ ᱫᱚᱠᱟᱱ ᱠᱷᱚᱡᱤᱧ ᱠᱤᱨᱤᱧᱞᱮᱫᱟ ᱚᱱᱟ ᱫᱚᱠᱟᱱ ᱛᱮᱧ ᱤᱫᱤ ᱠᱮᱫᱟ ᱛᱚ ᱚᱸᱰᱮᱧ ᱞᱟᱹᱭᱟᱫ ᱠᱚᱣᱟ ᱳᱣᱟᱨᱮᱱᱴᱤ ᱠᱟᱨᱰ ᱤᱧ ᱤᱥᱩ ᱩᱪᱩᱠᱮᱫᱟ ᱛᱚ ᱚᱸᱰᱮ ᱢᱚᱴᱟ ᱢᱩᱴᱤ ᱫᱩ ᱛᱤᱱ ᱜᱷᱚᱱᱴᱟ ᱛᱮᱜᱤ ᱚᱱᱟ ᱴᱤᱵᱷᱤᱠᱚ ᱨᱤᱯᱤᱭᱟᱨᱤᱝ ᱠᱮᱫ ᱛᱤᱧᱟᱹ ᱴᱷᱤᱠ ᱠᱮᱫ ᱛᱤᱧᱟᱹᱠᱚ ᱟᱫᱚᱠᱚ ᱢᱮᱛᱟᱫᱤᱧᱟᱹ ᱟᱢᱟᱜ ᱴᱤᱵᱷᱤ ᱴᱷᱤᱠᱜᱮᱭᱟ ᱤᱫᱤᱭ ᱢᱮ ᱟᱨᱠᱚ ᱢᱮᱛᱟᱫᱤᱧᱟᱹ ᱟᱨ ᱠᱚᱱᱚ ᱥᱚᱢᱚᱥᱟ ᱵᱟᱝ ᱦᱩᱭᱩᱜᱼᱟ ᱡᱟ ᱥᱚᱢᱚᱥᱥᱟ ᱛᱟᱦᱮᱸ ᱠᱟᱱᱟ ᱟᱞᱮ ᱱᱚᱣᱟᱞᱮ ᱴᱷᱤᱠ ᱠᱟᱫ ᱛᱟᱢᱟ ᱤᱧ ᱚᱱᱟ ᱴᱤᱵᱷᱤᱧ ᱟᱹᱜᱩ ᱠᱮᱫᱟ ᱚᱲᱟᱜ ᱛᱮ ᱛᱟᱯᱚᱨᱤᱧ ᱪᱟᱞᱟᱣ ᱠᱮᱫᱟ ᱢᱚᱴᱟ ᱢᱩᱴᱤ ᱢᱤᱫ ᱥᱚᱯᱛᱟᱦᱚ ᱜᱟᱱ ᱟᱹᱰᱤ ᱢᱚᱸᱡᱽ ᱪᱟᱞᱟᱣ ᱮᱱᱟ ᱢᱤᱫ ᱥᱚᱯᱛᱟᱦᱚ ᱪᱟᱞᱟᱣᱯᱚᱨ ᱚᱱᱟ ᱴᱤᱵᱷᱤ ᱟᱵᱟᱨ ᱡᱮᱢᱚᱱ ᱠᱷᱟᱨᱟᱯ ᱞᱮᱱᱟ ᱢᱟᱱᱮ ᱡᱮᱢᱚᱱ ᱠᱷᱟᱨᱟᱯ ᱞᱮᱱᱟ ᱥᱟᱣᱩᱱ ᱵᱟᱝ ᱟᱸᱡᱚᱢᱚᱜ ᱠᱟᱱᱛᱟᱦᱮᱱᱟ ᱴᱷᱤᱠ ᱢᱚᱛᱚ ᱪᱷᱚᱵᱤ ᱚᱥᱯᱚᱥᱴᱚ ᱠᱚ ᱦᱤᱡᱩᱜ ᱠᱟᱱᱛᱟᱦᱮᱸᱫᱼᱟ ᱚᱱᱟ ᱥᱚᱢᱚᱥᱥᱟ ᱟᱵᱟᱨ ᱛᱤᱸᱜᱩᱭᱮᱱᱟ ᱴᱤᱵᱷᱤᱨᱮ ᱛᱚ ᱤᱧ ᱚᱱᱟᱱᱤᱭᱮ ᱟᱹᱰᱤ ᱯᱟᱹᱨᱤᱥᱟᱱᱤᱧ ᱡᱷᱤᱞᱟᱹᱣᱱᱟ ᱮᱱᱠᱷᱟᱱ ᱢᱤᱫᱴᱮᱱ ᱟᱴ ᱱᱚ ᱦᱟᱡᱟᱨ ᱴᱟᱠᱟ ᱫᱤᱭᱮ ᱢᱤᱫᱴᱮᱱ ᱴᱤᱵᱷᱤᱢ ᱦᱟᱛᱟᱣᱟ ᱚᱱᱟ ᱡᱩᱫᱤ ᱴᱷᱤᱠ ᱢᱚᱛᱚ ᱵᱟᱝ ᱪᱟᱞᱟᱜ ᱠᱷᱟᱱ ᱛᱟᱯᱚᱨ ᱡᱟᱦᱟᱸ ᱳᱣᱟᱨᱮᱱᱴᱤ ᱢᱮᱱᱟᱜᱼᱟ ᱟᱢᱠᱚ ᱥᱟᱨᱵᱤᱥᱤᱝ ᱟᱢᱟ ᱛᱟᱨ ᱥᱚᱯᱛᱮᱣ ᱡᱩᱫᱤ ᱴᱷᱤᱠ ᱴᱷᱟᱠ ᱵᱟᱝ ᱛᱟᱦᱮᱱ ᱠᱷᱟᱱ ᱟᱹᱰᱤ ᱵᱟᱹᱲᱤᱡ ᱟᱹᱭᱠᱟᱹᱜᱼᱟ ᱡᱮ ᱩᱱᱟᱹᱜ ᱴᱟᱠᱟ ᱫᱤᱭᱮ ᱢᱤᱫᱴᱮᱱ ᱡᱤᱱᱤᱥᱤᱧ ᱦᱟᱛᱣ ᱠᱮᱫᱟ ᱢᱚᱪᱛᱮ ᱥᱟᱨᱵᱤᱥᱵᱟᱭ ᱮᱢ ᱮᱫᱟ ᱚᱱᱟ ᱡᱤᱱᱤᱥ ᱛᱚ ᱱᱤᱭᱟᱹ ᱱᱤᱭᱮ ᱤᱧ ᱟᱹᱰᱤ ᱢᱚᱱ ᱠᱷᱟᱨᱟᱵᱮᱱ ᱛᱤᱧᱟᱹ ᱢᱤᱫᱴᱮᱡ ᱚᱱᱟ ᱡᱟᱦᱟ ᱴᱤᱵᱤᱧ ᱠᱤᱨᱤᱧᱠᱮᱫᱟ ᱚᱱᱟ ᱴᱤᱵᱷᱤ ᱠᱚᱢᱯᱟᱱᱤ ᱯᱚᱛᱤ ᱤᱧᱟᱹᱜ ᱱᱮᱜᱮᱴᱤᱵ ᱯᱷᱤᱰᱵᱮᱠ ᱦᱮᱡ ᱮᱱᱟ ᱛᱚ ᱥᱟᱨᱵᱤᱥᱤᱝ ᱮᱫ ᱛᱤᱧᱟᱹᱠᱚ ᱮᱱᱨᱮᱦᱚᱸ ᱴᱷᱤᱠ ᱢᱚᱛᱚ ᱵᱟᱝ ᱴᱷᱤᱠᱚᱜ ᱠᱟᱱᱟ ᱮᱨᱯᱚᱨᱳ ᱠᱚᱱᱳ ᱟᱞᱟᱫᱟ ᱥᱴᱮᱯ ᱵᱟ ᱫᱟᱭᱤᱛᱚ ᱩᱱᱠᱩ ᱴᱤᱵᱷᱤ ᱠᱚᱢᱯᱟᱱᱤ ᱵᱟᱠᱚ ᱦᱟᱛᱟᱣᱮᱫᱟ ᱛᱚ ᱚᱱᱟᱞᱟᱹᱜᱤᱫ ᱤᱧ ᱢᱚᱱ ᱟᱹᱰᱤ ᱠᱷᱟᱨᱟᱯ ᱮᱱ ᱛᱤᱧᱟᱹ ᱟᱹᱰᱤ ᱢᱤᱫᱴᱮᱱ ᱱᱮᱜᱮᱴᱤᱯ ᱮᱠᱥᱯᱨᱤᱭᱮᱱᱥ ᱦᱩᱭᱮᱱᱛᱤᱧᱟᱹ ᱛᱟᱯᱚᱨ ᱡᱟᱦᱟᱸᱭ ᱠᱚ ᱨᱤᱯᱮᱭᱟᱨᱤᱝ ᱥᱟᱨᱵᱷᱤᱥ ᱢᱮᱱ ᱩᱱᱠᱩ ᱦᱚᱸ ᱟᱹᱰᱤ ᱠᱷᱟᱨᱟᱯ ᱠᱚ ᱵᱮᱵᱚᱦᱟᱨ ᱠᱮᱫᱟ ᱜᱨᱟᱦᱚᱠ ᱥᱟᱶ ᱤᱧ ᱥᱟᱶ ᱤᱧ ᱚᱱᱟᱛᱤᱧ ᱠᱷᱚᱡᱚᱜ ᱠᱟᱱᱟ ᱟᱨ ᱠᱚᱱᱚᱫᱤᱱ ᱱᱤᱭᱟᱹ ᱠᱚᱢᱯᱟᱱᱤ ᱨᱮᱭᱟᱜ ᱴᱤᱵᱷᱤ ᱟᱨ ᱵᱟᱹᱧ ᱦᱟᱛᱟᱣᱟ ᱤᱧᱟᱹᱜ ᱴᱚᱴᱟᱞᱤ ᱮᱠᱥᱯᱨᱤᱭᱮᱱᱥ ᱟᱹᱰᱤ ᱠᱷᱟᱨᱟᱯ ᱪᱟᱞᱟᱣᱮᱱ ᱛᱤᱧᱟᱹ